ᱤᱧ ᱟᱨᱴ ᱯᱮᱯᱟᱨ ᱮ ᱨᱳᱞ ᱛᱮ ᱯᱨᱚᱛᱷᱚᱢ ᱤᱧ ᱰᱨᱚᱭᱤᱝ ᱞᱟᱦᱟᱭᱟ ᱥᱟᱵ ᱠᱟᱜ ᱢᱮ ᱢᱤᱫ ᱴᱮᱱ ᱰᱟᱝᱨᱟᱧ ᱵᱮᱱᱟᱣ ᱮᱫᱮ ᱠᱟᱱᱟ ᱩᱱᱤ ᱰᱟᱝᱨᱟ ᱪᱷᱚᱵᱤ ᱧᱮᱞ ᱧᱮᱞᱛᱮ ᱥᱮ ᱵᱤᱱ ᱛᱮᱦᱚᱸ ᱥᱮ ᱰᱟᱝᱨᱟ ᱧᱮᱞ ᱧᱮᱞ ᱛᱮᱜᱮ ᱩᱱᱤᱧ ᱵᱮᱱᱟᱣᱮᱭᱟ ᱥᱮᱛᱟ ᱯᱩᱥᱤ ᱥᱤᱢ ᱥᱩᱠᱨᱤ ᱥᱮ ᱡᱟᱵᱚᱛᱤᱭᱚ ᱯᱚᱥᱩ ᱯᱟᱠᱷᱤ ᱦᱮᱸ ᱪᱮᱬᱮ ᱟᱨ ᱵᱤᱥᱮᱥ ᱠᱚᱨᱮ ᱢᱟᱨᱟᱜ ᱮᱫ ᱴᱤᱭᱟ ᱯᱟᱠᱷᱤ ᱛᱟᱨᱯᱚᱨ ᱠᱤᱥᱱᱤ ᱪᱮᱬᱮ ᱠᱟᱹᱦᱩ ᱪᱮᱬᱮ ᱡᱷᱚᱛᱜᱮ ᱟᱨᱠᱤ ᱵᱮᱱᱟᱣ ᱠᱟᱛᱮᱫ ᱟᱨ ᱚᱣᱟᱴᱟᱨ ᱠᱟᱞᱟᱨ ᱨᱚᱝ ᱠᱟᱛᱮᱫ ᱠᱮᱢᱮᱞ ᱨᱮᱭᱟᱜ ᱚᱣᱟᱴᱟᱨ ᱚᱣᱟᱴᱟᱨ ᱠᱟᱞᱟᱨ ᱡᱟᱦᱟᱸ ᱠᱚ ᱡᱟᱦᱟᱸ ᱠᱚ ᱢᱮᱛᱟᱜ ᱠᱟᱱᱟ ᱚᱣᱟᱴᱟᱨ ᱠᱟᱞᱟᱨ ᱨᱚᱝ ᱜᱮ ᱚᱱᱟ ᱨᱚᱝ ᱛᱮ ᱤᱧᱤᱧ ᱵᱮᱱᱟᱣ ᱠᱚᱣᱟ ᱵᱤᱥᱮᱥ ᱠᱚᱨᱮ ᱮᱫ ᱱᱩᱠᱩ ᱫᱚᱠᱚ ᱦᱳᱭᱳᱜ ᱠᱟᱱᱟ ᱥᱤᱸᱝᱜᱮᱞ ᱥᱤᱸᱝᱜᱮᱞ ᱮᱫ ᱟᱨᱠᱤ ᱢᱤᱫᱴᱮᱱ ᱠᱟᱹᱦᱩᱢ ᱵᱮᱱᱟᱣ ᱠᱮᱫᱮᱭᱟ ᱢᱤᱫᱴᱮᱱ ᱰᱟᱝᱨᱟᱢ ᱵᱮᱱᱟᱣ ᱠᱮᱫᱮᱭᱟ ᱰᱟᱝᱨᱟ ᱫᱚ ᱯᱳᱰ ᱜᱮ ᱥᱮ ᱯᱳᱰ ᱦᱮᱸᱫᱮ ᱧᱚᱜ ᱮᱢ ᱨᱚᱝ ᱠᱮᱫᱮᱭᱟ ᱢᱮᱨᱚᱢ ᱮᱢ ᱵᱮᱱᱟᱣ ᱠᱮᱫᱮᱭᱟ ᱦᱮᱸᱫᱮ ᱜᱮᱢ ᱨᱚᱜᱝ ᱠᱮᱫᱮᱭᱟ ᱛᱟᱨᱯᱚᱨ ᱦᱟᱹᱛᱤᱢ ᱵᱮᱱᱟᱣ ᱩᱱᱤ ᱦᱚᱸ ᱦᱮᱸᱫᱮᱜᱮᱭ ᱨᱚᱝᱚᱜᱼᱟ ᱠᱟᱦᱩᱢ ᱵᱮᱱᱟᱣ ᱠᱮᱫᱮᱭᱟ ᱩᱱᱤᱦᱚᱸ ᱦᱮᱸᱫᱮ ᱜᱮᱭ ᱨᱚᱝᱚᱜᱼᱟ ᱛᱟᱨᱯᱚᱨ ᱡᱮ ᱡᱮᱢᱚᱱ ᱛᱟᱠᱚ ᱯᱚᱥᱩ ᱯᱟᱠᱷᱤᱭᱟᱜ ᱨᱚᱝ ᱚᱱᱠᱟ ᱢᱳᱴᱟᱢᱩᱴᱤ ᱚᱱᱠᱟᱱ ᱨᱚᱝ ᱠᱟᱛᱮᱫ ᱩᱱᱠᱩ ᱵᱮᱱᱟᱣ ᱠᱚ ᱦᱳᱭᱳᱜᱼᱟ ᱥᱮᱧ ᱵᱮᱱᱟᱣ ᱠᱚᱣᱟ ᱟᱨ ᱥᱤᱱᱟᱨᱤ ᱵᱮᱱᱟᱣᱟ ᱵᱮᱥᱤᱧ ᱠᱩᱥᱤᱭᱟᱜᱼᱟ ᱡᱮ ᱥᱤᱱᱟᱨᱤ ᱵᱮᱱᱟᱣ ᱪᱮᱫ ᱞᱮᱠᱟ ᱜᱟᱰᱟ ᱦᱮᱱᱟᱜ ᱟᱠᱟᱫᱟ ᱚᱲᱟᱜ ᱦᱮᱱᱟᱜ ᱟᱠᱟᱫᱟ ᱫᱟᱨᱮᱹ ᱦᱮᱱᱟᱜ ᱟᱠᱟᱫᱟ ᱱᱟᱣᱠᱟᱹ ᱛᱮ ᱦᱚᱲ ᱠᱚ ᱛᱟᱵᱚᱜ ᱠᱟᱱᱟ ᱱᱟᱹᱣᱠᱟᱹ ᱛᱮ ᱦᱚᱲ ᱠᱚ ᱛᱟᱵᱚᱜ ᱠᱟᱱᱟ ᱱᱟᱹᱣᱠᱟᱹᱨᱮ ᱢᱟᱸᱡᱷᱤᱭ ᱫᱮᱡ ᱟᱠᱟᱱᱟ ᱪᱮᱬᱮ ᱪᱩᱯᱲᱤ ᱠᱚ ᱩᱰᱟᱹᱜ ᱠᱟᱱᱟ ᱵᱚᱞᱮ ᱞᱟᱹᱭᱛᱮ ᱯᱟᱪᱮᱫ ᱩᱱᱟᱹᱜ ᱵᱟᱝ ᱵᱩᱡᱷᱟᱹᱜ ᱪᱷᱚᱵᱤ ᱟᱠᱟᱣ ᱛᱮᱫᱚ ᱟᱹᱰᱤ ᱢᱚᱸᱡᱽ ᱵᱩᱡᱷᱟᱹᱜᱼᱟ ᱵᱤᱵᱷᱤᱱᱱᱚ ᱨᱚᱠᱚᱢ ᱥᱤᱱ ᱥᱤᱱᱟᱨᱤ ᱦᱮᱸ ᱮᱠᱮᱱ ᱠᱷᱤᱡᱩᱨ ᱫᱟᱨᱮᱢ ᱵᱮᱱᱟᱣ ᱠᱮᱫᱟ ᱛᱟᱞᱟᱨᱮ ᱜᱟᱹᱰᱭᱟᱹᱢ ᱵᱮᱱᱟᱣ ᱠᱮᱫᱟ ᱛᱟᱨᱯᱚᱨ ᱮᱫ ᱵᱩᱨᱩ ᱵᱩᱨᱩ ᱞᱟᱛᱟᱨᱮ ᱰᱟᱝᱨᱟ ᱠᱚ ᱟᱛᱤᱧ ᱮᱫᱟ ᱠᱷᱤᱡᱩᱨ ᱫᱟᱨᱮ ᱦᱮᱱᱟᱜ ᱟᱠᱟᱫᱟ ᱛᱟᱞᱮ ᱫᱟᱨᱮ ᱦᱮᱱᱟᱜ ᱟᱠᱟᱫᱟ ᱛᱟᱨᱯᱚᱨ ᱟᱵᱟᱨ ᱢᱤᱫ ᱨᱚᱠᱚᱢ ᱥᱤᱱ ᱢᱮᱱᱟᱜ ᱟᱠᱟᱫᱟ ᱡᱮ ᱥᱩᱫᱷᱩ ᱧᱤᱫᱟᱹ ᱥᱤᱱᱮᱢ ᱵᱮᱱᱟᱣ ᱫᱟᱲᱮᱭᱟᱜᱼᱟ ᱡᱮ ᱢᱤᱫᱴᱮᱱ ᱧᱤᱫᱟᱹ ᱪᱟᱸᱫᱳᱢ ᱵᱮᱱᱟᱣ ᱠᱮᱫᱮᱭᱟ ᱧᱤᱫᱟᱹ ᱪᱟᱸᱫᱳ ᱯᱳᱰ ᱨᱚᱝ ᱛᱮᱢ ᱨᱚᱝ ᱠᱮᱫᱮᱭᱟ ᱛᱟᱨᱯᱚᱨ ᱜᱚᱴᱟᱢ ᱦᱮᱸᱫᱮ ᱪᱟᱵᱟ ᱠᱮᱫᱟ ᱦᱮᱸᱫᱮ ᱪᱟᱵᱟ ᱠᱟᱛᱮᱫ ᱴᱟᱠᱞᱟᱜ ᱴᱤᱠᱞᱟᱹᱜ ᱴᱟᱠᱞᱟᱜ ᱴᱤᱠᱞᱟᱹᱜ ᱯᱳᱰ ᱨᱚᱝ ᱮᱢ ᱪᱷᱤᱴᱠᱟᱹᱣ ᱟᱫ ᱠᱷᱟᱱ ᱜᱮ ᱢᱳᱴᱟ ᱢᱳᱴᱤ ᱮᱫ ᱧᱤᱫᱟᱹ ᱥᱤᱱ ᱫᱚ ᱧᱮᱞᱚᱜᱼᱟ ᱟᱨ ᱵᱤᱥᱮᱥ ᱠᱚᱨᱮ ᱡᱷᱚᱛᱚ ᱨᱮᱜᱮ ᱥᱟᱥᱟᱝ ᱨᱚᱝ ᱦᱚᱸ ᱟᱹᱰᱤ ᱟᱸᱴ ᱞᱟᱭᱤᱴᱮ ᱮᱢᱟ ᱦᱮᱸ ᱦᱮᱸᱫᱮ ᱟᱨ ᱥᱟᱥᱟᱝ ᱫᱚ ᱡᱟᱦᱟᱸ ᱞᱮᱠᱟᱜᱮ ᱪᱷᱚᱵᱤᱢ ᱵᱮᱱᱟᱣ ᱦᱮᱸᱫᱮ ᱟᱨ ᱥᱟᱥᱟᱝ ᱫᱚ ᱜᱟᱜᱟᱣ ᱛᱮᱜᱮ ᱦᱳᱭᱳᱜ ᱛᱟᱢᱟ ᱥᱤᱱ ᱥᱤᱱᱟᱨᱤ ᱨᱮ ᱛᱟᱨᱯᱚᱨ ᱱᱩᱠᱩ ᱨᱚᱨᱚᱵᱤᱱᱫᱨᱚ ᱱᱟᱛᱷ ᱴᱷᱟᱹᱠᱩᱨᱟᱜ ᱥᱚᱦᱚᱡᱽ ᱯᱟᱴᱷ ᱨᱮᱱ ᱪᱷᱚᱵᱤ ᱦᱚᱧ ᱵᱮᱱᱟᱣ ᱠᱚᱣᱟ ᱛᱟᱨᱯᱚᱨ ᱮᱫ ᱮᱫ ᱢᱮᱛᱟ ᱠᱟᱱᱟ ᱠᱚ ᱡᱮ ᱩᱱᱠᱩ ᱥᱨᱤᱠᱨᱤᱥᱱᱚ ᱵᱚᱸᱜᱟ ᱪᱷᱚᱵᱤ ᱵᱚᱸᱜᱟ ᱪᱷᱚᱵᱤ ᱠᱚᱦᱚᱸ ᱵᱮᱱᱟᱣ ᱠᱚᱣᱟ ᱵᱤᱵᱷᱤᱱᱱᱚ ᱨᱚᱠᱚᱢ ᱪᱷᱚᱵᱤ ᱮᱫ ᱯᱚᱨᱤᱵᱮᱥ ᱨᱮᱭᱟᱜ ᱪᱷᱚᱵᱤ ᱱᱮᱪᱟᱨ ᱨᱮᱭᱟᱜ ᱥᱮ ᱯᱨᱚᱠᱤᱛᱤ ᱨᱮᱭᱟᱜ ᱥᱤᱱ ᱥᱤᱱᱟᱨᱤ ᱮᱫ ᱦᱚᱲ ᱠᱚᱸᱦᱚᱧ ᱵᱮᱱᱟᱣ ᱠᱚᱣᱟ ᱦᱚᱲ ᱠᱚᱫᱚ ᱮᱫ ᱱᱚᱝᱠᱟ ᱵᱚᱞᱮ ᱰᱟᱝᱨᱟ ᱢᱤᱫᱦᱚᱲᱮ ᱛᱤᱭᱳᱜ ᱤᱫᱤᱭᱮ ᱠᱟᱱᱟ ᱛᱟᱨᱯᱚᱨ ᱜᱚᱜᱚ ᱦᱚᱲ ᱦᱳᱲᱳ ᱠᱚ ᱜᱮᱫ ᱤᱫᱤᱭᱮᱫᱟ ᱰᱟᱝᱨᱟ ᱜᱟᱹᱰᱤ ᱛᱮ ᱦᱳᱲᱳ ᱠᱚ ᱟᱹᱜᱩᱭᱮᱫᱟ ᱮᱫ ᱛᱟᱨᱯᱚᱨ ᱮᱫ ᱦᱚᱠᱚ ᱠᱟᱹᱢᱤᱭᱮᱫᱟ ᱦᱮᱸ ᱫᱟᱞᱟᱱ ᱚᱲᱟᱜ ᱠᱚ ᱵᱮᱱᱟᱣ ᱮᱫᱟ ᱦᱟᱥᱟ ᱚᱲᱟᱜ ᱠᱚ ᱵᱮᱱᱟᱣ ᱮᱫᱟ ᱵᱚᱞᱮ ᱵᱷᱤᱱᱱᱚ ᱨᱚᱠᱚᱢ ᱟᱵᱟᱣᱟᱜ ᱥᱟᱢᱟᱡᱤᱠ ᱨᱮ ᱥᱮ ᱥᱚᱢᱟᱡᱽ ᱡᱤᱵᱚᱱ ᱨᱮ ᱥᱮ ᱯᱨᱚᱛᱤᱫᱤᱱ ᱨᱮᱭᱟᱜ ᱡᱟᱦᱟᱸ ᱞᱟᱭᱤᱯᱷ ᱪᱟᱞᱟᱜ ᱠᱟᱱᱟ ᱯᱨᱚᱛᱤᱫᱤᱱ ᱨᱮᱭᱟᱜ ᱡᱟᱦᱟᱸ ᱡᱤᱭᱚᱱ ᱫᱷᱟᱨᱟ ᱪᱟᱞᱟᱜ ᱠᱟᱱᱟ ᱚᱱᱟ ᱡᱤᱭᱚᱱ ᱫᱷᱟᱨᱟ ᱦᱤᱥᱟᱹᱵᱽ ᱨᱮ ᱵᱚᱞᱮ ᱤᱧ ᱚᱱᱟ ᱤᱭᱟᱹᱧ ᱵᱮᱱᱟᱣ ᱮᱫᱟ ᱚᱱᱟ ᱪᱷᱚᱵᱤᱧ ᱵᱮᱱᱟᱣ ᱠᱚᱣᱟ ᱟᱨ ᱪᱷᱚᱵᱤ ᱵᱮᱱᱟᱣ ᱫᱚ ᱟᱨ ᱟᱭᱢᱟ ᱜᱤᱫᱽᱨᱟᱹ ᱦᱚᱧ ᱪᱮᱫ ᱟᱠᱟᱫ ᱠᱚᱣᱟ ᱪᱷᱚᱵᱤ ᱚᱱᱟᱫᱚ ᱟᱹᱰᱤ ᱨᱟᱹᱥᱠᱟᱹ ᱤᱧ ᱮᱠ ᱱᱚᱢᱵᱚᱨ ᱥᱚᱠ ᱠᱟᱱ ᱛᱤᱧᱟ ᱦᱮᱸ ᱟᱨ ᱡᱟᱦᱟᱸ ᱚᱱᱟ ᱛᱷᱤᱢ ᱮᱢ ᱢᱮᱱ ᱮᱫᱟ ᱛᱷᱤᱢ ᱫᱚ ᱪᱮᱫ ᱵᱚᱞᱮ ᱵᱷᱟᱹᱜᱤ ᱜᱮ ᱪᱷᱚᱵᱤᱢ ᱵᱮᱱᱟᱣ ᱠᱚᱣᱟ ᱚᱱᱟᱜᱮ ᱤᱧᱟᱜ ᱛᱷᱤᱢ ᱦᱳᱭᱮᱱ ᱛᱤᱧᱟ